ᱱᱤᱛᱟᱜ ᱚᱠᱛᱚ ᱫᱚ ᱴᱮᱠᱱᱳᱞᱳᱡᱤ ᱨᱮᱱᱟᱜ ᱡᱩᱜᱽ ᱢᱮᱱᱛᱮᱵᱚᱱ ᱢᱮᱱᱮᱫᱼᱟ ᱪᱮᱫᱟᱜ ᱱᱤᱛᱚᱜ ᱫᱚ ᱡᱟᱦᱟᱸᱱᱟᱜ ᱠᱷᱚᱵᱚᱨ ᱜᱮ ᱟᱹᱰᱤ ᱞᱚᱜᱚᱱ ᱢᱳᱵᱟᱭᱤᱞ ᱛᱟᱞᱟᱛᱮ ᱜᱮ ᱦᱟᱱᱛᱮ ᱱᱟᱛᱮᱜ ᱠᱟᱱᱟ ᱥᱮ ᱵᱟᱰᱟᱭᱚᱜ ᱠᱟᱱᱟ ᱟᱨ ᱚᱱᱟ ᱞᱮᱠᱟᱛᱮ ᱱᱤᱛᱟᱜ ᱚᱠᱛᱚ ᱨᱮᱫᱚ ᱢᱳᱵᱟᱭᱤᱞ ᱨᱮᱱᱟᱜ ᱠᱷᱚᱵᱚᱨ ᱛᱮᱫᱚ ᱟᱹᱰᱤ ᱞᱚᱜᱚᱱ ᱜᱚᱴᱟ ᱯᱟᱥᱱᱟᱣᱚᱜ ᱠᱟᱱᱟ ᱟᱫᱚ ᱢᱳᱵᱟᱭᱤᱞ ᱨᱮᱫᱚ ᱡᱟᱦᱟᱸᱞᱮᱠᱟ ᱥᱟᱹᱨᱤᱭᱟᱜ ᱠᱷᱚᱵᱚᱨ ᱯᱟᱥᱱᱟᱜᱼᱟ ᱚᱱᱠᱟᱜᱮ ᱮᱲᱮᱭᱟᱜ ᱠᱷᱚᱵᱚᱨ ᱦᱚᱸ ᱯᱟᱥᱱᱟᱜᱼᱟ ᱟᱫᱚ ᱚᱱᱟ ᱫᱚ ᱧᱮᱞ ᱦᱳᱭᱳᱜᱼᱟ ᱚᱠᱟ ᱞᱮᱠᱟᱱ ᱪᱮᱱᱮᱞ ᱠᱷᱚᱱ ᱚᱱᱟ ᱠᱷᱚᱵᱚᱨ ᱫᱚ ᱯᱟᱥᱱᱟᱣᱚᱜ ᱠᱟᱱᱟ ᱚᱱᱟᱫᱚ ᱥᱟᱹᱨᱤᱭᱟ ᱥᱮ ᱮᱲᱮᱭᱟ ᱚᱱᱟᱫᱚ ᱱᱤᱡᱮ ᱴᱷᱮᱱ ᱚᱱᱟᱫᱚ ᱵᱟᱰᱟᱭ ᱦᱳᱭᱳᱜᱼᱟ ᱟᱨ ᱚᱱᱟ ᱪᱮᱱᱮᱞ ᱪᱮᱛᱟᱱ ᱨᱮᱦᱚᱸ ᱠᱤᱪᱷᱩᱭ ᱱᱤᱨᱵᱷᱚᱨᱟ ᱚᱱᱟ ᱞᱮᱠᱟᱛᱮ ᱢᱳᱵᱟᱭᱤᱞ ᱨᱮ ᱡᱟᱦᱟᱸᱞᱮᱠᱟ ᱞᱚᱜᱚᱱ ᱠᱷᱚᱵᱚᱨ ᱧᱟᱢᱚᱜᱼᱟ ᱚᱱᱠᱟ ᱜᱮ ᱮᱲᱮ ᱥᱟᱹᱨᱤ ᱦᱚᱸ ᱯᱟᱥᱱᱟᱣᱚᱜᱼᱟ ᱟᱫᱚ ᱚᱱᱟ ᱦᱤᱥᱟᱹᱵ ᱛᱮ ᱤᱧᱫᱩᱧ ᱢᱮᱱᱟ ᱞᱚᱜᱚᱱ ᱫᱚ ᱧᱟᱢᱚᱜ ᱜᱮᱭᱟ ᱢᱮᱱᱠᱷᱟᱱ ᱧᱮᱞ ᱦᱳᱭᱳᱦᱜᱼᱟ ᱡᱩᱫᱤ ᱡᱷᱚᱛᱚ ᱠᱤᱪᱷᱩᱜᱮ ᱪᱮᱫ ᱠᱚ ᱞᱟᱹᱭᱟ ᱢᱤᱫᱴᱟᱝ ᱱᱤᱨᱫᱤᱥᱴᱚ ᱪᱮᱱᱮᱞ ᱠᱷᱚᱱ ᱦᱤᱡᱩᱜ ᱠᱟᱱᱟ ᱚᱱᱟ ᱫᱚ ᱥᱟᱹᱨᱤ ᱢᱮᱱ ᱛᱮᱜᱮ ᱞᱟᱹᱭᱚᱜᱚᱜᱼᱟ ᱟᱨ ᱨᱮᱰᱤᱭᱳ ᱨᱮᱫᱚ ᱱᱤᱛᱟᱜ ᱚᱠᱛᱚ ᱨᱮᱫᱚ ᱢᱳᱵᱟᱭᱤᱞ ᱠᱚᱨᱮ ᱟᱸᱡᱚᱢᱚᱜ ᱠᱟᱱᱟ ᱚᱲᱟᱜ ᱨᱮ ᱩᱱᱟᱹᱜ ᱨᱮᱰᱤᱭᱳ ᱠᱚᱫᱚ ᱵᱮᱵᱚᱦᱟᱨ ᱵᱟᱹᱱᱩᱜᱼᱟ ᱥᱮ ᱵᱟᱝ ᱧᱮᱞᱚᱜ ᱠᱟᱱᱟ ᱢᱮᱱᱟᱜ ᱨᱮᱦᱚᱸ ᱟᱹᱰᱤ ᱠᱚᱢ ᱜᱮ ᱟᱨ ᱱᱤᱛᱳᱜ ᱫᱚ ᱵᱮᱥᱛᱚ ᱦᱚᱲ ᱚᱱᱟᱛᱮ ᱨᱮᱰᱤᱭᱳ ᱟᱸᱡᱚᱢ ᱨᱮᱱᱟᱜ ᱚᱱᱠᱟᱱ ᱥᱚᱢᱚᱭ ᱦᱚᱸ ᱚᱱᱠᱟ ᱫᱚ ᱵᱟᱝ ᱛᱟᱦᱮᱸᱱ ᱠᱟᱱ ᱛᱟᱠᱚᱣᱟ ᱟᱨ ᱯᱷᱳᱱ ᱨᱮᱱᱟᱜ ᱨᱮᱰᱤᱭᱳ ᱦᱚᱸ ᱩᱱᱟᱹᱜ ᱵᱟᱝ ᱵᱮᱵᱚᱦᱟᱨᱚᱜ ᱠᱟᱱᱟ ᱨᱮᱰᱤᱭᱳ ᱨᱮᱱᱟᱜ ᱠᱷᱚᱵᱚᱨ ᱦᱚᱸ ᱡᱚᱛᱷᱟᱛ ᱜᱮᱠᱚ ᱞᱟᱹᱭᱟ ᱢᱮᱱᱠᱷᱟᱱ ᱚᱱᱟ ᱫᱮ ᱚᱠᱛᱚ ᱱᱟᱹᱯᱤᱛ ᱜᱮ ᱟᱨ ᱡᱟᱦᱟᱸ ᱰᱚᱜᱚᱨ ᱥᱟᱠᱟᱢ ᱰᱚᱜᱚᱨ ᱥᱟᱠᱟᱢ ᱦᱚᱸ ᱚᱱᱟᱫᱚ ᱫᱤᱱᱟᱹᱢ ᱫᱤᱱ ᱥᱮᱛᱟᱜ ᱵᱮᱲᱟ ᱜᱮ ᱧᱟᱢᱚᱜᱼᱟ ᱟᱨ ᱚᱱᱟ ᱥᱟᱶᱛᱮ ᱱᱤᱛᱳᱜ ᱫᱚ ᱢᱳᱵᱟᱭᱤᱞ ᱨᱮᱦᱚᱸ ᱧᱟᱢᱚᱜ ᱠᱟᱱᱟ ᱟᱨ ᱤᱧ ᱫᱚ ᱡᱷᱚᱛᱚ ᱠᱷᱚᱱᱤᱧ ᱢᱚᱱᱮᱭᱟ ᱡᱮ ᱱᱤᱛᱟᱜ ᱚᱠᱛᱚ ᱨᱮ ᱰᱚᱜᱚᱨ ᱥᱟᱠᱟᱢ ᱨᱮᱜᱮ ᱡᱷᱚᱛᱚ ᱠᱷᱚᱱ ᱡᱚᱛᱷᱟᱛ ᱠᱷᱚᱵᱚᱨ ᱥᱟᱹᱨᱤ ᱠᱷᱚᱵᱚᱨ ᱫᱚ ᱵᱟᱰᱟᱭ ᱧᱟᱢᱚᱜ ᱠᱟᱱᱟ ᱟᱨ ᱱᱚᱣᱟ ᱫᱚ ᱟᱢ ᱠᱷᱚᱵᱚᱨ ᱠᱟᱜᱚᱡ ᱞᱮᱠᱟᱛᱮ ᱛᱤ ᱨᱮ ᱥᱟᱵ ᱠᱟᱛᱮᱫ ᱯᱟᱲᱦᱟᱣ ᱦᱚᱸ ᱜᱟᱱᱚᱜᱼᱟ ᱟᱨ ᱱᱚᱣᱟ ᱫᱚ ᱯᱷᱳᱱ ᱛᱮᱦᱚᱸ ᱧᱮᱞ ᱠᱟᱛᱮ ᱥᱮ ᱯᱟᱲᱦᱟᱣ ᱜᱟᱱᱚᱜᱼᱟ ᱟᱫᱚ ᱵᱟᱝ ᱨᱮᱦᱚᱸ ᱤᱧ ᱫᱚ ᱰᱚᱜᱚᱨ ᱰᱚᱜᱚᱨ ᱥᱟᱠᱟᱢ ᱜᱮ ᱡᱷᱚᱛᱚ ᱠᱷᱚᱱ ᱡᱚᱛᱷᱟᱛ ᱠᱷᱚᱵᱚᱨ ᱮᱢᱚᱜᱤᱡ ᱢᱮᱱᱛᱤᱧ ᱢᱚᱱᱮᱭᱮᱭᱟ ᱟᱨ ᱚᱱᱟ ᱜᱮ ᱤᱧ ᱫᱩᱧ ᱠᱩᱥᱤᱭᱟᱜᱼᱟ ᱪᱮᱫᱟᱜ ᱥᱮ ᱚᱱᱟ ᱫᱚ ᱛᱤ ᱨᱮ ᱥᱟᱯ ᱠᱟᱛᱮ ᱯᱟᱲᱦᱟᱣ ᱜᱟᱱᱚᱜᱼᱟ ᱟᱨ ᱵᱮᱥ ᱵᱩᱡᱷᱟᱹᱜᱼᱟ ᱯᱟᱲᱦᱟᱣ ᱨᱮ ᱡᱟᱦᱟᱸᱱᱟᱜ ᱤᱧ ᱯᱟᱲᱦᱟᱣ ᱠᱤᱫᱟᱹᱧ ᱵᱩᱡ ᱠᱤᱫᱟᱹᱧ ᱚᱱᱠᱟ ᱟᱹᱭᱠᱟᱹᱜᱼᱟ ᱟᱨ ᱯᱷᱳᱱ ᱨᱮ ᱯᱟᱲᱦᱟᱣ ᱫᱚ ᱵᱮᱥ ᱵᱟᱝ ᱵᱩᱡᱷᱟᱹᱜᱼᱟ ᱵᱚᱦᱚᱜ ᱠᱚ ᱦᱟᱹᱥᱩᱣᱟ ᱢᱤᱫ ᱨᱚᱠᱚᱢ ᱠᱚᱭᱚᱜ ᱠᱟᱜ ᱦᱳᱭᱳᱜᱼᱟ ᱟᱫᱚ ᱵᱟᱝ ᱴᱷᱤᱠ ᱜᱮ ᱟᱹᱭᱠᱟᱹᱜᱼᱟ ᱚᱱᱟ ᱦᱤᱸᱥᱟᱹᱵ ᱛᱮ ᱱᱤᱛᱟᱜ ᱚᱠᱛᱚ ᱨᱮ ᱡᱟᱦᱟᱸᱛᱤᱱᱟᱹᱜ ᱴᱮᱠᱱᱳᱞᱳᱡᱤ ᱞᱟᱦᱟ ᱟᱠᱟᱱ ᱨᱮᱦᱚᱸ ᱡᱟᱦᱟᱸᱛᱤᱱᱟᱹᱜ ᱞᱚᱜᱚᱱᱼᱞᱚᱜᱚᱱ ᱠᱷᱚᱵᱚᱨ ᱠᱚ ᱧᱟᱢᱚᱜ ᱠᱟᱱ ᱨᱮᱦᱚᱸ ᱢᱳᱵᱟᱭᱤᱞ ᱛᱟᱞᱟᱛᱮ ᱮᱱᱨᱮᱦᱚᱸ ᱤᱧᱫᱩᱧ ᱢᱚᱱᱮᱭᱟ ᱱᱤᱛᱳᱜ ᱡᱟᱦᱟᱸ ᱠᱷᱚᱵᱚᱨ ᱠᱟᱜᱚᱡ ᱚᱱᱟᱜᱮᱥᱮ ᱰᱚᱜᱚᱨ ᱠᱟᱜᱚᱡ ᱚᱱᱟ ᱨᱮᱱᱟᱜ ᱠᱷᱚᱵᱚᱨ ᱜᱮ ᱡᱚᱛᱷᱟᱛᱟ ᱢᱮᱱᱛᱮᱜᱤᱧ ᱢᱚᱱᱮᱭᱟ ᱟᱨ ᱤᱧ ᱫᱚ ᱚᱱᱟᱜᱤᱧ ᱠᱩᱥᱤᱭᱟᱜᱼᱟ